ᱤᱧᱟᱹᱜ ᱜᱤᱫᱽᱨᱟᱹ ᱩᱢᱮᱨ ᱨᱮᱱᱟᱜ ᱵᱤᱫᱽᱫᱟᱹᱜᱟᱲ ᱨᱮᱫᱚ ᱴᱨᱤᱯ ᱫᱚ ᱦᱩᱭᱩᱜ ᱠᱟᱱᱟ ᱫᱤᱜᱷᱟ ᱫᱟᱬᱟᱱ ᱚᱱᱟ ᱫᱚ ᱤᱧᱟᱹᱜ ᱡᱤᱭᱚᱱ ᱨᱮ ᱟᱹᱰᱤ ᱩᱭᱦᱟᱹᱨᱟᱱᱟᱜ ᱜᱮ ᱠᱟᱱᱟ ᱪᱮᱫᱟᱜ ᱥᱮ ᱯᱟᱹᱦᱤᱞ ᱫᱷᱟᱣ ᱫᱤᱜᱷᱟ ᱨᱮ ᱥᱮᱱ ᱠᱟᱛᱮᱫ ᱤᱧ ᱫᱚ ᱥᱟᱹᱢᱩᱫᱽ ᱤᱧ ᱧᱮᱞ ᱞᱮᱫᱟ ᱟᱨ ᱚᱱᱟ ᱫᱚ ᱱᱤᱛ ᱦᱚᱸ ᱤᱧᱟᱜ ᱢᱚᱱᱮᱨᱮ ᱫᱤᱥᱟᱹ ᱢᱮᱱᱟᱜᱼᱟ ᱟᱨ ᱚᱱᱟᱧ ᱫᱤᱥᱟᱹ ᱞᱮᱠᱷᱟᱱ ᱟᱹᱰᱤ ᱨᱟᱹᱥᱠᱟᱹᱜᱮᱧ ᱟᱴᱠᱟᱨᱟ